ᱦᱮᱞᱳ ᱵᱟᱹᱵᱩ ᱛᱚᱵᱮ ᱤᱧᱢᱟ ᱱᱚᱣᱟᱧ ᱪᱟᱥ ᱠᱟᱱᱟ ᱦᱩᱲᱩ ᱛᱤᱧᱢᱟ ᱡᱚᱛᱚ ᱪᱟᱵᱟᱭᱮᱱᱟ ᱫᱟᱜᱼᱛᱮ ᱟᱯᱮ ᱱᱚᱣᱟ ᱪᱮᱫ ᱯᱮ ᱪᱤᱠᱟᱹᱣᱟᱧ ᱠᱟᱱᱟ ᱤᱧᱟᱹᱜ ᱧᱩᱛᱩᱢ ᱦᱩᱭᱩᱜ ᱠᱟᱱᱟ ᱯᱨᱤᱛᱷᱤ ᱢᱟᱨᱰᱤ ᱛᱷᱟᱱᱟ ᱵᱤᱥᱳᱭ ᱵᱤᱥᱳᱭ ᱵᱚᱞᱚᱠ ᱯᱳᱥᱴ ᱚᱯᱷᱤᱥ ᱵᱤᱡᱮᱛᱟᱲᱟ ᱱᱚᱣᱟᱜᱮ ᱟᱯᱮ ᱪᱮᱫᱯᱮ ᱪᱮᱠᱟᱹᱣᱟᱧ ᱠᱟᱱᱟ ᱤᱧ ᱱᱚᱣᱟ ᱪᱮᱫᱯᱮ ᱤᱭᱟᱹᱣᱟᱧ ᱠᱟᱱᱟ ᱢᱟᱱᱮ ᱤᱧᱢᱟ ᱨᱮᱸᱜᱮᱡ ᱦᱚᱲ ᱠᱟᱹᱱᱟᱹᱧ ᱛᱤᱱᱟᱹᱜᱼᱤᱧ ᱪᱟᱥ ᱟᱠᱟᱫᱟ ᱦᱮᱸᱥᱮ ᱤᱱᱟᱹ ᱢᱟᱛᱤᱧ ᱪᱟᱵᱟᱭᱮᱱᱟ ᱟᱯᱮ ᱱᱚᱣᱟ ᱪᱮᱫᱯᱮ ᱵᱩᱫᱽᱫᱷᱤᱭᱟᱹᱧ ᱠᱟᱱᱟ ᱟᱯᱮᱜᱮ ᱞᱟᱹᱭᱟᱹᱧ ᱯᱮ ᱛᱤᱱᱟᱹᱜ ᱫᱤᱱᱛᱮ ᱱᱚᱣᱟ ᱨᱩᱣᱟᱹᱲᱟᱧᱟᱯᱮ ᱱᱤᱭᱟᱹᱜᱮ ᱞᱟᱹᱭᱟᱹᱧᱚᱜᱼᱟᱹᱧᱯᱮ ᱤᱧᱫᱚ ᱟᱹᱰᱤᱜᱟᱱ ᱠᱟᱛᱷᱟᱢᱟᱧ ᱠᱷᱚᱡᱚᱜ ᱠᱟᱱᱟ ᱱᱤᱭᱟᱹ ᱡᱤᱱᱤᱥᱮ ᱞᱟᱹᱭᱟᱹᱧ ᱯᱮ ᱟᱯᱮ ᱟᱞᱮᱢᱟ ᱢᱩᱨᱩᱠ ᱦᱚᱲ ᱠᱟᱱᱟᱞᱮ ᱩᱱᱤ ᱢᱤᱫᱴᱟᱝ ᱦᱚᱲ ᱫᱚᱵᱚ ᱦᱤᱡᱩᱜ ᱠᱟᱱᱟ ᱠᱚ ᱢᱮᱱᱟ ᱠᱚ ᱦᱤᱡᱩᱜ ᱠᱟᱱᱟ ᱢᱮᱱᱟᱠᱚ ᱩᱲᱤᱭᱟᱹᱛᱮ ᱮᱴᱷᱮ ᱥᱮᱴᱮᱠᱚᱨ ᱥᱮᱴᱷᱮᱠᱚᱨ ᱠᱚ ᱢᱮᱱᱟ ᱩᱲᱤᱭᱟᱹᱛᱮ ᱟᱨ ᱤᱧᱢᱟ ᱩᱲᱤᱭᱟᱹ ᱨᱚᱲᱢᱟ ᱵᱟᱹᱧ ᱵᱟᱲᱟᱭᱟ ᱟᱞᱮᱢᱟ ᱡᱚᱛᱚ ᱦᱚᱲ ᱛᱮᱞᱮ ᱤᱭᱟᱹ ᱵᱟᱦᱟ ᱟᱠᱟᱱᱟ ᱟᱨ ᱩᱱᱤ ᱱᱤᱛᱳᱜ ᱨᱮᱞ ᱞᱟᱹᱭᱤᱱ ᱦᱤᱡᱩᱜ ᱠᱟᱱᱟ ᱚᱱᱛᱮ ᱦᱚᱸᱠᱚ ᱞᱟᱜᱟᱭᱮᱫ ᱞᱮᱭᱟ